ᱚᱠᱚᱭᱮᱢ ᱞᱟ ᱭᱮᱫ ᱛᱟᱦᱮᱸᱡ ᱠᱟ ᱴᱤᱡ ᱧᱩᱛᱩᱢᱮᱢ ᱞᱟ ᱭᱟ ᱦᱮᱸ ᱦᱮᱸ ᱯᱷᱳᱱ ᱫᱚᱨᱠᱟᱨ ᱠᱟᱱ ᱜᱮᱭᱟ ᱦᱳᱭ

ᱦᱮᱸ ᱠᱚᱢᱯᱟᱱᱤ ᱫᱚ ᱟᱭᱢᱟ ᱥᱮᱴ ᱜᱮ ᱢᱮᱱᱟᱜᱼᱟ ᱟᱫᱚ ᱠᱤᱯᱮᱰ ᱯᱷᱚᱱ ᱥᱮ ᱮᱱᱰᱨᱚᱭᱮᱰ ᱥᱮᱴ ᱟᱭᱢᱟ ᱥᱮᱴ ᱜᱮ ᱢᱮᱱᱟᱜᱼᱟ ᱵᱷᱤᱵᱚ ᱥᱮ ᱨᱤᱭᱮᱞᱢᱤ ᱨᱮᱰᱢᱤ ᱠᱤᱯᱮᱰ ᱯᱷᱳᱱ ᱠᱚᱦᱚᱸ ᱟᱭᱢᱟ ᱯᱷᱳᱱ ᱜᱮ ᱦᱮᱱᱟᱜᱼᱟ ᱱᱚᱠᱤᱭᱟ ᱥᱮᱴ ᱠᱷᱚᱱ ᱟᱨᱚᱢᱵᱚ ᱠᱟᱛᱮ ᱟᱫᱚ ᱟᱢᱟᱜ ᱚᱠᱟᱴᱟᱜ ᱫᱚᱨᱠᱟᱨ ᱛᱟᱢ

ᱦᱮᱸ ᱪᱷᱟᱲ ᱫᱚ ᱱᱤᱭᱟ ᱚᱠᱛᱚ ᱫᱚ ᱢᱚᱴᱟ ᱢᱚᱴᱤ ᱢᱮᱱᱟᱜᱼᱟ ᱦᱮᱸ ᱰᱤᱥᱠᱟᱭᱩᱱᱴ ᱫᱚ ᱠᱤᱪᱷᱩ ᱫᱚ ᱟᱲᱟᱜ ᱦᱩᱭᱟᱠᱟᱱᱟ ᱵᱷᱤᱵᱚ ᱨᱮ ᱨᱮᱰᱢᱤ ᱨᱮ ᱩᱭ ᱫᱚᱥ ᱯᱟᱨᱥᱮᱱ ᱪᱷᱟᱲ ᱢᱮᱱᱟᱜᱼᱟ ᱟᱨᱠᱤ ᱦᱮᱸ ᱵᱷᱤᱵᱳ ᱨᱮ ᱵᱷᱤᱵᱳ ᱨᱮ ᱢᱮᱱᱟᱜᱼᱟ ᱛᱤᱨᱤᱥ ᱯᱟᱨᱥᱮᱱᱴ

ᱚᱯᱚ ᱥᱮᱴ ᱫᱚ ᱚᱯᱚ ᱨᱮᱫᱚ ᱯᱟᱸᱪ ᱯᱟᱨᱥᱮᱱᱴ ᱢᱮᱱᱟᱜᱼᱟ ᱟᱫᱚ ᱚᱱᱟᱫᱚ ᱵᱮᱥᱤ ᱪᱷᱟᱲ ᱫᱚ ᱵᱟᱝ ᱮᱢ ᱦᱩᱭᱩᱜ ᱠᱟᱱᱟ ᱛᱚ ᱫᱚᱠᱟᱱ ᱦᱮᱡ ᱠᱟᱛᱮ ᱠᱤᱪᱷᱩ ᱤᱧ ᱧᱮᱞ ᱤᱫᱤ ᱫᱟᱲᱮᱭᱟᱜᱼᱟ ᱦᱮᱸ ᱱᱚᱨᱢᱟᱞ ᱠᱚᱢᱯᱟᱱᱤ ᱫᱚ ᱤᱧᱟ ᱜ ᱫᱚᱠᱟᱱᱨᱮᱢ ᱦᱮᱡ ᱠᱟᱛᱮᱢ ᱧᱮᱞ ᱤᱫᱤ ᱫᱟᱲᱮᱭᱟᱜᱼᱟ ᱟᱭᱢᱟ ᱥᱮᱴ ᱠᱚ ᱢᱮᱱᱟᱜᱼᱟ ᱟᱨᱦᱚᱸ ᱠᱤᱯᱮᱰ ᱯᱷᱳᱱ ᱫᱚ ᱠᱤᱯᱮᱰ ᱯᱷᱳᱱ ᱫᱚ ᱮᱢᱱᱤ ᱪᱷᱟᱲ ᱠᱚᱫᱚ ᱵᱟᱹᱱᱩᱜ ᱜᱮᱭᱟ ᱮᱢᱱᱤ ᱱᱚᱨᱢᱟᱞ ᱛᱚ ᱚᱱᱟ ᱮᱢᱱᱤ ᱯᱟᱸᱪ ᱦᱚᱡᱟᱨ ᱫᱩ ᱦᱚᱡᱟᱨ ᱦᱮᱸ ᱟᱭᱢᱟ ᱞᱮᱠᱟᱱᱟᱜ ᱢᱮᱱᱟᱜᱼᱟ ᱚᱱᱟ ᱦᱚᱸ ᱥᱮᱴ ᱩᱯᱚᱨᱮ ᱱᱤᱨᱵᱷᱚᱨᱟ ᱱᱚᱠᱤᱭᱟ ᱢᱮᱱᱟᱜᱼᱟ ᱱᱚᱠᱤᱭᱟ ᱡᱤᱭᱚ ᱦᱮᱸ ᱛᱚ ᱟᱨᱦᱚᱸ ᱟᱭᱢᱟ ᱢᱮᱱᱟᱜᱼᱟ ᱦᱮᱸ ᱚᱱᱟᱠᱚᱫᱚ ᱢᱮᱱᱟᱜᱼᱟ ᱟᱫᱚ ᱟ ᱵᱤᱱᱟᱜ ᱟᱫᱚ ᱟᱢᱟᱜ ᱚᱠᱟᱴᱟᱜ ᱫᱚᱨᱠᱟᱨᱚᱜ ᱠᱟᱱᱟ ᱤᱱᱟ ᱜᱮ ᱠᱟ ᱴᱤᱡ ᱠᱤᱯᱮᱰᱮᱢ ᱦᱟᱛᱟᱣᱟ ᱠᱤᱯᱮᱰ ᱱᱚᱰᱮᱢ ᱫᱚᱠᱟᱱ ᱦᱮᱡ ᱠᱟᱛᱮᱢ ᱧᱮᱞ ᱤᱫᱤ ᱞᱮᱠᱷᱟᱱ ᱵᱷᱟᱜᱮᱜᱼᱟ ᱚᱠᱟᱴᱟᱭ ᱥᱮᱴ ᱨᱮ ᱜᱚᱱᱚᱝ ᱫᱚ ᱵᱟᱝ ᱵᱟᱝ ᱫᱚᱠᱟᱱ ᱫᱚ ᱫᱤᱱᱟ ᱢ ᱜᱮ ᱠᱷᱩᱞᱟ ᱣ ᱛᱟᱦᱮᱱᱟ ᱥᱤᱛᱩᱝ ᱴᱟ ᱭᱤᱢ ᱛᱮᱫ ᱵᱟᱫ ᱠᱟᱛᱮᱫ ᱡᱚᱢ ᱴᱟ ᱭᱤᱢ

ᱦᱮᱸ ᱦᱮᱸ ᱦᱮᱸ ᱡᱮᱠᱚᱱᱚ ᱴᱟᱭᱤᱢ ᱨᱮ ᱚᱱᱟ ᱛᱤᱠᱤᱱ ᱴᱟᱭᱤᱢ ᱵᱟᱫ ᱠᱟᱛᱮᱫ ᱡᱮᱠᱚᱱᱚ ᱴᱟᱭᱤᱢ ᱨᱮ ᱱᱟᱞᱮᱭᱟᱜ ᱫᱚᱠᱟᱱ ᱛᱮ ᱦᱮᱡ ᱞᱮᱱ ᱠᱷᱟᱡ ᱜᱮ ᱱᱚᱝᱠᱟ ᱟᱨᱦᱚᱸ ᱢᱮᱱᱟᱜ ᱠᱚᱣᱟ ᱟᱞᱮ ᱩᱫᱩᱜ ᱟᱯᱮᱭᱟᱞᱮ ᱦᱮᱸ ᱢᱟᱡᱟᱱ ᱦᱚᱢ ᱦᱮᱡ ᱫᱟᱲᱮᱭᱟᱜᱼᱟ ᱢᱟᱡᱟᱱ ᱧᱤᱫᱟ ᱱᱚ ᱵᱟᱡᱟᱜ ᱦᱟ ᱵᱤᱡ ᱟᱨᱠᱤ ᱟᱭᱩᱵ ᱫᱚ ᱟᱨᱚ ᱟᱨᱦᱚᱸ ᱰᱤᱴᱮᱞᱥ ᱵᱟᱰᱟᱭ ᱞᱟ ᱜᱤᱫ ᱫᱚ ᱫᱚᱠᱟᱱ ᱦᱮᱡ ᱠᱟᱛᱮᱫ ᱟᱨᱦᱚᱸ ᱵᱟᱰᱟᱭ ᱡᱚᱱᱚᱜ ᱢᱮ ᱚᱠᱟᱴᱟᱜ ᱥᱮᱴ ᱨᱮ ᱚᱠᱟᱞᱮᱠᱟ ᱪᱷᱟᱲ ᱮᱢᱚᱜ ᱠᱟᱱᱟ ᱥᱮ ᱪᱮᱫ ᱥᱩᱵᱤ ᱥᱩᱵᱤᱫᱟ ᱠᱚ ᱧᱟᱸᱢᱚᱜ ᱠᱟᱱᱟ ᱟᱨᱚ ᱰᱤᱴᱮᱞᱥ ᱨᱮ ᱟᱪᱪᱷᱟ ᱟᱪᱪᱷᱟ ᱦᱮᱸ ᱦᱮᱸ ᱦᱮᱸ ᱴᱷᱤᱠ ᱜᱮᱭᱟ ᱛᱟᱦᱚᱞᱮ